ᱥᱟᱢᱟᱱ ᱵᱟᱵᱚᱫᱽ ᱫᱚ ᱡᱮᱢᱚᱱ ᱤᱧᱟᱹᱜ ᱞᱮᱯᱴᱚᱯ ᱵᱟᱨᱮᱛᱮᱧ ᱞᱟᱹᱭᱮᱫᱼᱟ ᱞᱮᱯᱴᱚᱯ ᱤᱧᱟᱹᱜ ᱡᱮᱢᱚᱱ ᱞᱮᱯᱴᱚᱯ ᱢᱮᱱᱟᱜ ᱞᱮᱱᱳᱵᱷᱳ ᱨᱮᱱᱟᱜ ᱞᱮᱯᱴᱚᱯ ᱢᱮᱱᱟᱜᱼᱟ ᱚᱱᱟ ᱞᱮᱯᱴᱚᱯ ᱫᱚ ᱟᱹᱰᱤ ᱜᱚᱲᱚ ᱥᱚᱯᱚᱦᱚᱫ ᱤᱧ ᱧᱟᱢᱮᱫᱼᱟ ᱚᱱᱟ ᱞᱮᱯᱴᱚᱯ ᱛᱮᱜᱮ ᱢᱟᱱᱮ ᱤᱧᱟᱹᱜ ᱚᱯᱷᱤᱥᱤᱭᱟᱞ ᱠᱟᱹᱢᱤ ᱮᱠᱥᱮᱹᱞ ᱨᱮᱨᱟᱜ ᱠᱟᱹᱢᱤ ᱚᱯᱷᱤᱥ ᱚᱣᱟᱨᱠ ᱨᱮᱱᱟᱜ ᱠᱟᱹᱢᱤ ᱚᱯᱷᱤᱥ ᱨᱟᱭᱴᱟᱨ ᱨᱮᱱᱟᱜ ᱠᱟᱹᱢᱤ ᱡᱟᱦᱟᱸ ᱛᱤᱱᱟᱹᱜ ᱠᱟᱹᱢᱤᱭᱮᱫᱼᱟ ᱟᱹᱰᱤ ᱜᱮ ᱜᱚᱲᱚ ᱥᱚᱯᱚᱦᱚᱫ ᱤᱧ ᱧᱟᱢᱮᱫᱼᱟ ᱟᱹᱰᱤ ᱟᱞᱜᱟᱛᱮ ᱦᱳᱭ ᱜᱚᱫᱚᱜ ᱠᱟᱱᱟ ᱚᱱᱟ ᱠᱟᱹᱢᱤ ᱵᱮᱱᱟᱜ ᱠᱟᱱ ᱛᱤᱧᱟᱹ ᱮᱱᱠᱷᱟᱱ ᱞᱮᱯᱴᱚᱯ ᱨᱮᱱᱟᱜ ᱫᱚ ᱟᱹᱰᱤ ᱡᱳᱨ ᱜᱮ ᱜᱚᱲᱚ ᱥᱚᱯᱚᱦᱚᱫ ᱧᱟᱢ ᱠᱟᱛᱮᱫ ᱟᱹᱰᱤ ᱟᱞᱜᱟᱛᱮ ᱠᱟᱹᱢᱤ ᱦᱚᱸ ᱜᱟᱱᱚᱜ ᱠᱟᱱᱟ ᱟᱨ ᱚᱱᱟ ᱟᱹᱰᱤ ᱜᱚᱲᱚ ᱥᱚᱯᱚᱦᱚᱫ ᱠᱟᱛᱮᱫ ᱟᱹᱰᱤ ᱵᱷᱟᱹᱜᱤ ᱜᱤᱧ ᱵᱩᱡᱷᱟᱹᱣᱮᱫᱼᱟ ᱢᱮᱱᱠᱷᱟᱱ ᱱᱚᱣᱟ ᱞᱮᱯᱴᱚᱯ ᱫᱚ ᱟᱹᱰᱤ ᱵᱷᱟᱹᱜᱤ ᱡᱤᱱᱤᱥ ᱠᱟᱱᱟ ᱡᱚᱛᱚ ᱦᱚᱲ ᱞᱟᱜᱟᱱ ᱛᱮᱜᱮ ᱡᱟᱦᱟᱸᱭ ᱡᱟᱦᱟᱸ ᱞᱮᱠᱟᱭ ᱤᱧ ᱦᱤᱥᱟᱹᱵᱽ ᱛᱮᱫᱚ ᱞᱮᱯᱴᱚᱯ ᱫᱚ ᱟᱹᱰᱤ ᱵᱷᱟᱹᱜᱤᱧ ᱢᱚᱱᱮᱭ ᱠᱟᱜᱼᱟ